ᱤᱧ ᱡᱟᱦᱟᱸ ᱫᱷᱚᱨᱚᱢᱤᱧ ᱢᱟᱱᱟᱣᱟ ᱚᱱᱟ ᱫᱚ ᱦᱩᱭᱩᱜ ᱠᱟᱱᱟ ᱥᱟᱨᱱᱟ ᱫᱷᱚᱨᱚᱢ ᱟᱨ ᱱᱚᱣᱟ ᱟᱞᱮ ᱥᱟᱨᱱᱟ ᱫᱷᱚᱨᱚᱢ ᱨᱮᱫᱚ ᱚᱱᱠᱟ ᱫᱚ ᱟᱹᱰᱤ ᱜᱟᱱ ᱯᱚᱨᱚᱵᱽ ᱢᱮᱱᱟᱜᱼᱟ ᱮᱱᱠᱷᱟᱱ ᱡᱷᱚᱛᱚ ᱠᱷᱚᱱ ᱢᱟᱨᱟᱝ ᱯᱚᱨᱚᱵᱽ ᱫᱚ ᱵᱟᱦᱟ ᱟᱨ ᱥᱚᱦᱨᱟᱭ ᱛᱚ ᱵᱟᱦᱟ ᱵᱚᱸᱜᱟ ᱫᱚ ᱱᱟᱜ ᱯᱷᱟᱹᱜᱩᱱ ᱵᱚᱸᱜᱟ ᱨᱮᱞᱮ ᱵᱚᱸᱜᱟᱭᱮᱜᱼᱟ ᱛᱚᱵᱮ ᱱᱚᱣᱟ ᱵᱟᱦᱟ ᱵᱚᱸᱜᱟ ᱨᱮᱫᱚ ᱡᱷᱚᱛᱚᱣᱟᱜ ᱡᱟᱦᱟᱸ ᱡᱟᱦᱮᱨ ᱥᱟᱹᱲᱤᱢ ᱠᱚ ᱢᱮᱱᱟᱜᱼᱟ ᱟᱨ ᱤᱭᱟᱹ ᱠᱚ ᱜᱮᱡ ᱜᱩᱨᱤᱡ ᱠᱚ ᱚᱱᱟ ᱠᱚ ᱡᱷᱚᱛᱚ ᱱᱟᱣᱟᱱᱟᱜ ᱜᱮ ᱱᱟᱜᱞᱮ ᱤᱭᱟᱹᱭᱮᱜᱼᱟ ᱦᱟᱴᱟᱜ ᱠᱚ ᱡᱟᱦᱟᱸ ᱱᱟᱭᱠᱮ ᱦᱮᱨᱢᱮᱫᱟ ᱚᱱᱟ ᱦᱟᱴᱟᱜ ᱠᱚ ᱴᱩᱠᱩᱡ ᱠᱚ ᱫᱤᱣᱟᱹᱲᱟ ᱠᱚ ᱚᱱᱟ ᱠᱚ ᱡᱷᱚᱛᱚ ᱱᱟᱣᱟᱱᱟᱜ ᱜᱮᱞᱮ ᱞᱟᱜᱟᱣᱟ ᱛᱚᱵᱮ ᱱᱚᱣᱟ ᱵᱟᱦᱟ ᱟᱨ ᱵᱟᱦᱟ ᱨᱮᱫᱚ ᱥᱟᱨᱡᱚᱢ ᱵᱟᱦᱟ ᱞᱮ ᱵᱚᱸᱜᱟᱭᱟ ᱟᱨ ᱥᱚᱦᱨᱟᱭ ᱫᱚ ᱟᱞᱮ ᱫᱚ ᱟᱢᱵᱟᱵᱟᱹᱥᱭᱟᱹ ᱨᱮᱞᱮ ᱵᱚᱸᱜᱟᱭᱟ ᱛᱚᱵᱮ ᱚᱱᱟ ᱨᱮᱦᱚᱸ ᱜᱚᱲᱟ ᱵᱚᱸᱜᱟ ᱦᱩᱭᱩᱜᱼᱟ ᱟᱨ ᱩᱱᱡᱚᱦᱚᱜ ᱦᱚᱸ ᱰᱟᱹᱝᱨᱤ ᱠᱷᱩᱱᱴᱟᱹᱣ ᱟᱨ ᱦᱩᱭᱩᱜᱼᱟ